ᱟᱵᱚᱨᱮᱱ ᱜᱤᱫᱽᱨᱟᱹᱠᱚ ᱱᱤᱛᱚᱜ ᱱᱟᱦᱟᱜ ᱠᱟᱨ ᱥᱚᱢᱚᱭ ᱨᱮ ᱧᱮᱞᱚᱜ ᱠᱟᱱᱟ ᱮᱴᱟᱜ ᱠᱚ ᱩᱱᱠᱩ ᱫᱚ ᱠᱤᱪᱷᱩ ᱫᱚ ᱴᱟᱠᱟᱼᱯᱩᱭᱥᱟᱹᱛᱮ ᱠᱟᱹᱡ ᱠᱚ ᱠᱤᱥᱟᱹᱬ ᱧᱚᱜ ᱟᱠᱟᱱᱟ ᱮᱱᱠᱷᱟᱱ ᱩᱱᱠᱩ ᱫᱚ ᱩᱢᱠᱩ ᱠᱚᱫᱚ ᱟᱠᱚᱨᱮᱱ ᱜᱤᱫᱽᱨᱟᱹ ᱫᱚ ᱵᱮᱥ ᱫᱷᱟᱨᱟ ᱵᱮᱥ ᱫᱷᱟᱨᱟ ᱥᱟᱶᱼᱥᱟᱶᱛᱮ ᱠᱷᱚᱨᱪᱟ ᱟᱹᱰᱤ ᱠᱤᱪᱷᱩ ᱢᱟᱱᱮ ᱵᱮᱥ ᱫᱷᱟᱨᱟ ᱥᱟᱛᱟᱢ ᱤᱫᱤ ᱠᱟᱛᱮᱫ ᱠᱚ ᱯᱟᱲᱦᱟᱣ ᱫᱟᱲᱮᱭᱟᱠᱚ ᱠᱟᱱᱟ ᱛᱚᱵᱮ ᱟᱵᱚ ᱦᱚᱸ ᱱᱤᱛᱚᱜ ᱟᱵᱚ ᱴᱷᱮᱱ ᱚᱱᱠᱟ ᱠᱷᱚᱨᱪᱟ ᱠᱚ ᱵᱟᱝᱵᱚᱱ ᱠᱩᱲᱟᱹᱣ ᱫᱟᱲᱮᱭᱟᱜ ᱠᱟᱱᱛᱮ ᱚᱱᱠᱟ ᱵᱮᱥ ᱵᱟᱵᱚᱱ ᱮᱢ ᱫᱟᱲᱮᱭ ᱟᱠᱚ ᱠᱟᱱᱟ ᱥᱟᱶᱛᱮ ᱥᱟᱶᱼᱥᱟᱶᱛᱮ ᱟᱵᱚᱨᱮᱱ ᱜᱤᱫᱽᱨᱟᱹ ᱫᱚ ᱟᱵᱚ ᱥᱟᱱᱛᱟᱲ ᱥᱟᱶᱛᱟᱨᱮᱱ ᱜᱤᱫᱽᱨᱟᱹ ᱫᱚ ᱚᱞᱚᱜᱼᱯᱟᱲᱦᱟᱜ ᱥᱟᱶᱼᱥᱟᱶᱛᱮ ᱟᱵᱚ ᱱᱚᱣᱟ ᱡᱮᱢᱚᱱ ᱟᱵᱚᱣᱟᱜ ᱡᱟᱹᱛᱤ ᱫᱷᱚᱨᱚᱢ ᱥᱟᱶᱛᱟ ᱨᱮᱭᱟᱜ ᱞᱟᱭᱼᱞᱟᱠᱪᱟᱨ ᱱᱚᱣᱟ ᱠᱚ ᱵᱟᱲᱟᱭ ᱟᱹᱰᱤ ᱫᱚᱨᱠᱟᱨᱚᱜ ᱠᱟᱱᱟ ᱛᱮᱦᱮᱧ ᱥᱟᱶᱼᱥᱟᱶᱛᱮ ᱱᱚᱣᱟ ᱠᱚᱦᱚᱸ ᱠᱩᱫᱩᱢ ᱠᱟᱹᱦᱱᱤ ᱞᱮᱠᱟᱛᱮ ᱡᱟᱦᱟᱸᱞᱮᱠᱟ ᱥᱮᱫᱟᱭ ᱦᱟᱯᱲᱟᱢ ᱠᱚᱠᱚ ᱪᱮᱫ ᱟᱹᱜᱩᱣᱟᱠᱚ ᱛᱟᱦᱮᱱ ᱮᱱᱠᱷᱟᱱ ᱡᱟᱦᱟᱸᱨᱮ ᱚᱱᱟ ᱨᱮᱭᱟᱜ ᱢᱟᱱᱚᱥᱤᱠ ᱵᱤᱠᱟᱥ ᱢᱮᱱᱫᱚ ᱦᱳᱭ ᱢᱟᱱᱮ ᱩᱭᱦᱟᱹᱨ ᱫᱟᱲᱮ ᱩᱭᱦᱟᱹᱨ ᱫᱟᱲᱮ ᱠᱚ ᱦᱟᱨᱟᱭ ᱛᱟᱦᱮᱱᱟ ᱴᱷᱤᱠ ᱚᱱᱠᱟᱜᱮ ᱛᱮᱦᱤᱧ ᱟᱵᱚᱦᱚᱸ ᱚᱱᱮ ᱚᱱᱠᱟ ᱜᱤᱫᱽᱨᱟᱹ ᱠᱚᱦᱚᱸ

ᱥᱟᱶᱼᱥᱟᱶᱛᱮ ᱠᱚ ᱟᱹᱰᱤᱜᱮ ᱫᱚᱨᱠᱟᱨᱚᱜ ᱠᱟᱱᱟ ᱟᱨ ᱠᱚᱨᱮᱫᱚ ᱧᱮᱞ ᱠᱚᱣᱟ ᱵᱚᱱ ᱚᱠᱚᱭ ᱵᱷᱟᱜᱮ ᱫᱷᱟᱨᱟᱭ ᱠᱚᱣᱟ ᱵᱷᱟᱜᱮ ᱫᱷᱟᱨᱟᱭ ᱞᱟᱹᱭ ᱟᱠᱚᱣᱟ ᱟᱨ ᱚᱠᱟ ᱵᱷᱟᱥᱟᱛᱮ ᱞᱟᱹᱭ ᱟᱠᱚᱣᱟᱭ ᱡᱟᱦᱟᱸ ᱵᱷᱟᱥᱟᱛᱮ ᱡᱟᱦᱟᱸ ᱵᱷᱟᱥᱟ ᱟᱡᱤᱡ ᱜᱤᱫᱽᱨᱟᱹᱭ ᱨᱚᱲᱟ ᱡᱟᱦᱟᱸᱛᱮ ᱵᱷᱟᱜᱮ ᱵᱩᱡᱷᱟᱹᱣ ᱟᱭ ᱩᱱᱤ ᱜᱤᱫᱽᱨᱟᱹ ᱚᱱᱠᱟᱱ ᱴᱷᱮᱱ ᱤᱫᱤᱭ ᱮᱭᱟᱵᱚᱱ ᱥᱮ ᱚᱱᱠᱟᱱ ᱵᱚᱱ ᱡᱚᱜᱟᱲᱟᱭᱟ ᱡᱟᱦᱟᱸᱛᱮ ᱩᱱᱤ ᱜᱤᱫᱽᱨᱟᱹ ᱡᱟᱦᱟᱸ ᱵᱷᱟᱥᱟᱛᱮ ᱨᱚᱲᱟᱭ ᱚᱱᱟ ᱵᱷᱟᱥᱟᱛᱮ ᱼᱮ ᱨᱚᱲ ᱫᱟᱲᱮᱟᱜ ᱢᱟ ᱤᱱᱟᱹᱠᱷᱟᱱ ᱜᱤᱫᱽᱨᱟᱹ ᱢᱤᱫᱴᱟᱝ ᱞᱚᱜᱚᱱ ᱵᱩᱡᱷᱟᱹᱣᱟᱭ ᱪᱮᱦᱨᱟᱭ ᱵᱩᱡᱷᱟᱹᱣ ᱫᱟᱲᱮᱭ ᱟᱛᱟᱵᱚᱱᱟ ᱚᱱᱠᱟᱛᱮ ᱟᱵᱚᱨᱮᱱ ᱜᱤᱫᱽᱨᱟᱹ ᱫᱚ ᱥᱮᱪᱮᱫ ᱵᱚᱱ ᱫᱟᱲᱮᱭᱟᱠᱚᱣᱟ ᱤᱱᱟᱹ ᱯᱚᱨᱮ ᱟᱨ ᱩᱱᱠᱩ ᱦᱟᱨᱟᱜ ᱥᱟᱶᱼᱥᱟᱶᱛᱮ ᱡᱟᱹᱛᱤ ᱫᱷᱚᱨᱚᱢ ᱥᱟᱶᱛᱟ ᱞᱟᱭᱼᱞᱟᱠᱪᱟᱨ ᱦᱚᱸ ᱠᱟᱛᱷᱟ ᱦᱚᱸᱵᱚᱱ ᱵᱟᱲᱟᱭ ᱦᱚᱪᱚ ᱠᱚᱣᱟ ᱡᱟᱛᱮ ᱩᱱᱠᱩ ᱦᱚᱸ ᱟᱵᱚᱣᱟᱜ ᱦᱟᱨᱟᱜ ᱠᱟᱱ ᱡᱟᱹᱛᱤ ᱫᱷᱚᱨᱚᱢ ᱥᱟᱶᱛᱟ ᱛᱩᱞᱩᱪ ᱩᱱᱠᱩᱣᱟᱜ ᱢᱚᱱᱮ ᱦᱚᱸ ᱛᱟᱦᱮᱱ ᱢᱟ ᱱᱚᱣᱟ ᱥᱟᱶᱛᱟ ᱡᱟᱛᱤ ᱫᱷᱚᱨᱚᱢ ᱥᱟᱶᱛᱟ ᱦᱚᱸ ᱟᱞᱚ ᱜᱩᱡᱩᱜ ᱢᱟ ᱩᱱᱠᱩ ᱦᱚᱸᱠᱚ ᱦᱟᱨᱟ ᱤᱫᱤᱭ ᱢᱟ ᱩᱱᱠᱩ ᱦᱚᱸ ᱱᱚᱣᱟ ᱡᱤᱱᱤᱥᱠᱚ ᱥᱟᱵ ᱤᱫᱤᱭ ᱢᱟ ᱩᱱᱠᱩ ᱦᱚᱸ ᱡᱟᱛᱤ ᱫᱷᱚᱨᱚᱢ ᱨᱮᱭᱟᱜ ᱥᱤᱢᱟᱹ ᱥᱮ ᱡᱟᱛᱤ ᱫᱷᱚᱨᱚᱢ ᱨᱮᱭᱟᱜ ᱜᱟᱱᱟᱰᱤ ᱵᱟᱝ ᱛᱟᱲᱟᱢ ᱯᱟᱨᱚᱢ ᱠᱟᱛᱮᱫ ᱱᱤᱡᱮᱨᱟᱜ ᱡᱟᱛᱤ ᱫᱷᱚᱨᱚᱢ ᱥᱟᱶᱛᱟ ᱨᱮᱜᱮ ᱩᱱᱠᱩ ᱦᱚᱸᱠᱚ ᱛᱟᱦᱮᱱ ᱢᱟ ᱱᱮᱛᱟᱨᱟᱜ ᱡᱟᱛᱤ ᱫᱷᱚᱨᱚᱢ ᱥᱟᱶᱛᱟ ᱨᱮᱜᱮ ᱠᱚ ᱦᱟᱨᱟᱼᱵᱩᱨᱩᱜ ᱢᱟ ᱱᱚᱜᱼᱚ ᱱᱚᱝᱠᱟ ᱟᱵᱚ ᱫᱚᱵᱚᱱ ᱥᱮᱪᱮᱫ ᱠᱚ ᱠᱷᱟᱱ ᱟᱹᱰᱤ ᱪᱮᱦᱨᱟᱜᱼᱟ